ᱤᱧ ᱡᱟᱦᱟᱸ ᱠᱚ ᱥᱠᱤᱞᱤᱧ ᱵᱟᱲᱟᱭᱟ ᱚᱱᱟᱠᱚ ᱥᱠᱤᱞ ᱞᱟᱹᱜᱤᱫ ᱟᱨᱚ ᱢᱚᱸᱡᱛᱮ ᱯᱨᱮᱠᱴᱤᱥ ᱦᱩᱭᱩᱜ ᱛᱤᱧᱟᱹ ᱟᱨ ᱚᱱᱟᱠᱚ ᱥᱠᱤᱞ ᱡᱮᱱᱚ ᱟᱨᱚᱸ ᱢᱚᱸᱡᱛᱮ ᱡᱮᱱᱚ ᱦᱩᱭᱩᱜ ᱛᱤᱧ ᱟᱨ ᱡᱟᱦᱟᱸ ᱨᱟᱱᱤᱝ ᱛᱚ ᱚᱱᱟ ᱵᱟᱠᱷᱨᱟᱛᱮ ᱵᱷᱟᱹᱜᱤ ᱢᱟᱪᱷᱟ ᱮᱠᱥᱟᱨᱥᱟᱭᱤᱡ ᱦᱩᱭᱩᱜ ᱛᱤᱧᱟᱹ ᱪᱮᱠᱟᱹᱛᱮ ᱫᱟᱹᱲᱨᱮ ᱠᱚᱱᱚ ᱫᱚᱢ ᱜᱷᱟᱹᱴᱛᱤ ᱡᱮᱱᱚ ᱵᱟᱝ ᱦᱩᱭᱩᱜ